ᱦᱮᱸ ᱤᱧᱟᱹᱜ ᱢᱚᱱᱮ ᱞᱮᱠᱟᱛᱮ ᱢᱚᱦᱟ ᱡᱮᱸᱜᱮᱛ ᱨᱮᱭᱟᱜ ᱮᱴᱟᱜ ᱮᱸᱜᱮᱞ ᱨᱮ ᱡᱤᱣᱤ ᱢᱮᱱᱟᱜᱼᱟ ᱪᱮᱫᱟᱜ ᱥᱮ ᱟᱵᱚ ᱡᱟᱦᱟᱸ ᱮᱸᱜᱮᱞ ᱨᱮ ᱢᱮᱱᱟᱜ ᱵᱚᱱᱟ ᱚᱱᱟ ᱮᱸᱜᱮᱞ ᱫᱚ ᱥᱤᱧ ᱪᱟᱸᱫᱳ ᱛᱟᱞᱟ ᱠᱟᱛᱮᱫ ᱟᱹᱪᱩᱨᱚᱜ ᱠᱟᱱᱟ ᱴᱷᱤᱠ ᱚᱱᱠᱟᱜᱮ ᱮᱴᱟᱜ ᱮᱸᱜᱮᱞ ᱠᱚᱦᱚᱸ ᱚᱱᱠᱟ ᱥᱮᱢ ᱤᱥᱴᱟᱭᱤᱞ ᱛᱮ ᱟᱹᱪᱩᱨᱚᱜ ᱠᱟᱱᱟ ᱟᱵᱚ ᱱᱚᱣᱟ ᱮᱸᱜᱮᱞ ᱡᱟᱦᱟᱸ ᱞᱮᱠᱟ ᱛᱮ ᱵᱮᱱᱟᱣ ᱟᱠᱟᱱᱟ ᱴᱷᱤᱠ ᱚᱱᱠᱟᱜᱮ ᱮᱴᱟᱜ ᱮᱸᱜᱮᱞ ᱦᱚᱸ ᱡᱟᱦᱟᱸ ᱞᱮᱠᱟ ᱠᱟᱛᱮᱫ ᱜᱮ ᱵᱮᱱᱟᱣ ᱟᱠᱟᱱᱟ ᱤᱧᱟᱹᱜ ᱢᱚᱱᱮ ᱞᱮᱠᱟᱛᱮᱫᱚ ᱚᱰᱮ ᱦᱚᱸ ᱚᱱᱠᱟ ᱜᱮ ᱚᱱᱟ ᱮᱸᱜᱮᱞ ᱨᱮᱦᱚᱸ ᱛᱟᱦᱮᱸ ᱫᱟᱲᱮ ᱞᱮᱠᱟᱱ ᱡᱤᱣᱤ ᱢᱮᱱᱟᱜ ᱜᱮᱭᱟ ᱯᱟᱞᱮ ᱤᱧᱤᱧ ᱢᱚᱱᱮᱭᱟ ᱫᱟᱜ ᱦᱚᱭ ᱫᱟᱨᱮᱼᱱᱟᱹᱲᱤ ᱱᱟᱱᱟ ᱦᱩᱱᱟᱹᱨ ᱜᱮᱥ ᱡᱚᱛᱚᱣᱟᱜ ᱥᱟᱦᱟᱣ ᱠᱟᱛᱮᱫ ᱟᱵᱚ ᱢᱮᱱᱟᱜ ᱛᱟᱦᱮᱸᱜ ᱱᱚᱣᱟ ᱫᱷᱟᱹᱨᱛᱤ ᱨᱮ ᱵᱚ ᱢᱮᱱᱟᱜ ᱵᱚᱱᱟ ᱛᱟᱦᱮᱸ ᱫᱟᱲᱮᱭᱟᱜ ᱠᱟᱱᱟᱵᱚᱱ ᱴᱷᱤᱠ ᱚᱱᱠᱟᱜᱮ ᱯᱟᱞᱮᱜ ᱮᱴᱟᱜ ᱮᱸᱜᱮᱞ ᱨᱮᱦᱚᱸ ᱟᱵᱚ ᱞᱮᱠᱟᱱ ᱠᱚᱫᱚ ᱵᱟᱝ ᱨᱮᱦᱚᱸ ᱟᱠᱚ ᱞᱮᱠᱟᱱ ᱜᱮ ᱡᱚᱛᱚᱣᱟᱜ ᱥᱟᱦᱟᱣ ᱠᱟᱛᱮᱫ ᱢᱮᱱᱟᱜ ᱠᱚᱣᱟ